ᱟᱪᱪᱷᱟ ᱡᱳᱜᱽ ᱵᱮᱭᱟᱢ ᱫᱚ ᱤᱧᱟᱹᱜ ᱫᱚ ᱥᱚᱵ ᱛᱷᱮᱠᱮ ᱵᱷᱟᱜᱮᱧ ᱠᱩᱥᱤᱭᱟᱜᱼᱟ ᱯᱚᱫᱽᱫᱟᱥᱚᱱ ᱵᱚᱡᱨᱟᱥᱚᱱ ᱟᱨ ᱥᱤᱨᱥᱟᱥᱚᱱ ᱥᱤᱨᱥᱟᱥᱚᱱ ᱢᱟᱱᱮ ᱡᱟᱦᱟᱸ ᱵᱚᱦᱚᱜ ᱞᱟᱛᱟᱨ ᱨᱮ ᱫᱚᱦᱚ ᱠᱟᱛᱮ ᱵᱚᱦᱚᱜ ᱨᱮ ᱪᱟᱯ ᱮᱢ ᱠᱟᱛᱮ ᱠᱟᱴᱟ ᱠᱚ ᱛᱩᱞ ᱠᱟᱜᱼᱟ ᱚᱱᱟ ᱠᱚ ᱢᱮᱛᱟᱜᱼᱟ ᱟᱨ ᱚᱱᱟ ᱥᱤᱨᱥᱟᱥᱚᱱ ᱠᱚᱨᱟᱣ ᱞᱮᱠᱷᱟᱱ ᱟᱵᱚᱣᱟᱜ ᱦᱚᱲᱢᱚ ᱨᱮᱭᱟᱜ ᱢᱟᱭᱟᱢ ᱨᱮᱭᱟᱜ ᱵᱚᱦᱚᱜ ᱨᱮ ᱦᱤᱡᱩᱜ ᱛᱟᱵᱚᱱᱟ ᱵᱮᱥᱤ ᱢᱟᱭᱟᱢ ᱦᱚᱸ ᱵᱟᱝ ᱛᱟᱨ ᱢᱚᱫᱽᱫᱷᱮ ᱦᱤᱡᱩᱜᱼᱟ ᱚᱱᱟ ᱠᱚ ᱡᱟᱦᱟᱸ ᱵᱚᱦᱚᱜ ᱠᱚᱨᱮᱱᱟᱜ ᱢᱟᱭᱟᱢ ᱠᱚ ᱠᱤᱪᱷᱩᱼᱠᱤᱪᱷᱩ ᱦᱤᱡᱩᱜ ᱜᱮᱭᱟ ᱛᱚ ᱚᱱᱟᱠᱚ ᱡᱟᱭᱜᱟ ᱨᱮ ᱵᱚᱦᱚᱜ ᱥᱤᱨᱼᱥᱤᱨ ᱛᱮ ᱦᱤᱡᱩᱜ ᱜᱮᱭᱟ ᱚᱱᱮᱠ ᱠᱤᱪᱷᱩ ᱢᱟᱭᱟᱢ ᱨᱮᱭᱟᱜ ᱵᱚᱦᱚᱜ ᱨᱮᱭᱟᱜ ᱚᱱᱮᱠ ᱠᱤᱪᱷᱩ ᱰᱮᱵᱷᱞᱚᱯᱢᱮᱱᱴ ᱦᱩᱭᱩᱜᱼᱟ ᱡᱮᱢᱚᱱ ᱮᱠᱴᱩ ᱢᱮᱱ ᱟᱠᱚ ᱫᱚ ᱵᱟᱝ ᱢᱮᱱᱟᱜᱼᱟ ᱵᱩᱫᱽᱫᱷᱤ ᱮᱠᱴᱩ ᱰᱷᱮᱨᱚᱜᱼᱟ ᱥᱤᱨᱥᱟᱥᱚᱱ ᱠᱚᱨᱟᱣ ᱞᱮᱠᱷᱟᱱ ᱯᱚᱫᱽᱫᱟᱥᱚᱱ ᱠᱚᱨᱟᱣ ᱞᱮᱠᱷᱟᱱ ᱚᱱᱟ ᱢᱚᱱ ᱢᱤᱫᱴᱷᱮᱱ ᱛᱟᱦᱮᱸᱱᱟ ᱚᱱᱟ ᱪᱤᱱᱛᱟᱹ ᱵᱷᱟᱵᱱᱟ ᱢᱤᱫ ᱴᱷᱮᱱ ᱱᱤᱨᱫᱤᱥᱴᱚ ᱛᱟᱦᱮᱸᱱᱟ ᱮᱴᱟᱜ ᱥᱮᱫ ᱦᱟᱱᱛᱮᱼᱱᱟᱛᱮ ᱢᱚᱱ ᱵᱟᱝ ᱛᱟᱦᱮᱸᱱᱟ ᱟᱨ ᱥᱤᱨᱥᱟᱥᱚᱱ ᱠᱚᱨᱟᱣᱞᱮᱠᱷᱟᱱ ᱦᱚᱸ ᱚᱱᱟ ᱜᱮ ᱵᱚᱡᱨᱟᱥᱚᱱ ᱠᱚᱨᱟᱣ ᱞᱮᱠᱷᱟᱱ ᱫᱚ ᱜᱩᱱᱴᱷᱤ ᱥᱤᱨᱫᱟᱬᱟ ᱮᱠᱵᱟᱨᱮ ᱥᱴᱮᱴ ᱛᱟᱦᱮᱸᱱᱟ ᱟᱵᱚ ᱢᱚᱸᱡ ᱛᱮ ᱫᱩᱲᱩᱵ ᱪᱮᱫ ᱦᱚᱸ ᱵᱟᱵᱚᱱ ᱪᱮᱫᱟ ᱠᱳᱱᱳ ᱤᱭᱟᱹ ᱵᱟᱝ ᱛᱟᱦᱮᱸᱱᱟ ᱚᱱᱟᱠᱚᱜᱮ